ᱤᱧᱟᱹᱜ ᱨᱮᱥᱤᱯᱤ ᱫᱚ ᱦᱩᱭᱩᱜ ᱠᱟᱱᱟ ᱤᱥᱤᱱ ᱵᱟᱥᱟᱝ ᱥᱚᱵᱽ ᱫᱤᱱ ᱜᱤᱧ ᱤᱥᱤᱱ ᱵᱟᱥᱟᱝᱟ ᱠᱤᱱᱛᱩ ᱯᱮᱲᱟ ᱠᱚᱠᱚ ᱦᱮᱡ ᱞᱮᱱ ᱠᱷᱟᱱ ᱡᱤᱞ ᱞᱮ ᱟᱹᱜᱩᱭᱟ ᱡᱤᱞ ᱞᱮ ᱟᱹᱜᱩᱭᱟ ᱡᱤᱞ ᱞᱮ ᱩᱛᱩᱭᱟ ᱥᱩᱱᱩᱢ ᱤᱧ ᱫᱩᱞ ᱠᱮᱫᱟ ᱨᱟᱹᱥᱩᱱ ᱠᱚ ᱢᱚᱥᱞᱟ ᱠᱚᱧ ᱮᱢᱟᱫᱟ ᱛᱮᱡᱽ ᱯᱟᱛᱟ ᱯᱷᱟᱸᱪᱯᱷᱚᱲᱚᱱ ᱠᱚ ᱡᱷᱚᱛᱚ ᱠᱚ ᱮᱢᱟᱫᱟ ᱢᱚᱥᱞᱟ ᱠᱚᱧ ᱛᱟᱨᱯᱚᱨᱮ ᱡᱤᱞ ᱤᱧ ᱪᱟᱹᱰᱩ ᱠᱮᱫᱟ ᱡᱤᱞ ᱤᱧ ᱠᱚᱥᱟᱣ ᱠᱮᱫᱟ ᱠᱚᱥᱟᱣ ᱠᱟᱛᱮᱜ ᱤᱧ ᱛᱮᱱ ᱠᱮᱫᱟ ᱛᱮᱱ ᱠᱟᱛᱮᱜ ᱢᱤᱫ ᱜᱷᱟᱹᱲᱤᱜ ᱯᱚᱨᱮ ᱟᱨᱦᱚᱸ ᱫᱟᱜ ᱠᱩᱧ ᱫᱩᱞ ᱟᱫᱟ ᱟᱨᱦᱚᱸ ᱨᱟᱥᱮ ᱠᱤᱫᱟᱹᱧ ᱚᱱᱟ ᱫᱚ ᱟᱨᱦᱚᱸ ᱢᱤᱫ ᱴᱮᱱ ᱯᱚᱫᱽᱫᱷᱚᱛᱤ ᱢᱮᱱᱟᱜᱼᱟ ᱚᱱᱟ ᱡᱤᱞ ᱜᱮ ᱟᱨᱚ ᱟᱨ ᱢᱤᱫ ᱨᱚᱠᱚᱢ ᱠᱟᱛᱮᱜ ᱤᱧ ᱫᱚᱧ ᱛᱮᱭᱟᱨᱟ ᱚᱱᱟ ᱡᱤᱞ ᱨᱮ ᱢᱚᱥᱞᱟ ᱠᱚ ᱡᱷᱚᱛᱚᱧ ᱮᱢ ᱟᱫᱟ ᱵᱩᱞᱩᱝ ᱥᱟᱥᱟᱝ ᱢᱟᱹᱨᱤᱡᱟ ᱢᱚᱥᱞᱟ ᱮᱢ ᱛᱮᱭᱟᱹᱧ ᱮᱢ ᱠᱮᱫᱟ ᱥᱟᱨᱡᱚᱢ ᱥᱟᱠᱟᱢ ᱨᱤᱧ ᱞᱟᱜ ᱠᱮᱫᱟ ᱥᱟᱨᱡᱚᱢ ᱥᱟᱠᱟᱢ ᱨᱮ ᱞᱟᱜ ᱠᱟᱛᱮᱜ ᱪᱩᱞᱦᱟᱹ ᱨᱤᱧ ᱛᱚᱯᱟ ᱠᱮᱫᱟ ᱚᱱᱟᱧ ᱤᱥᱤᱱ ᱠᱮᱫᱟ ᱚᱱᱟ ᱤᱥᱤᱱ ᱠᱟᱛᱮᱜ ᱡᱟᱦᱟᱸᱧ ᱩᱛᱩ ᱟᱠᱟᱫ ᱫᱚ ᱚᱱᱟ ᱩᱛᱩ ᱠᱷᱚᱱ ᱦᱚᱸ ᱚᱱᱟ ᱞᱟᱜ ᱡᱤᱞ ᱫᱚ ᱟᱨᱚ ᱟᱹᱰᱤᱢᱚᱡᱽ ᱥᱤᱵᱤᱞᱟ